ᱮᱦᱚᱵᱼᱢᱟ ᱵᱟᱵᱟᱭ ᱪᱮᱫ ᱞᱮᱫᱤᱧᱟ ᱯᱟᱭᱨᱟᱜ ᱠᱚᱢᱟ ᱩᱢᱩᱜ ᱩᱢᱩᱜᱼᱛᱮ ᱵᱟᱵᱟᱭ ᱩᱢᱩᱜ ᱩᱢᱩᱜᱼᱛᱮ ᱢᱤᱛᱟᱹᱧᱟᱢ ᱵᱟᱹᱵᱩ ᱯᱟᱭᱨᱟᱜᱼᱢᱮ ᱦᱮᱸ ᱥᱮ ᱟᱫᱚ ᱫᱟᱜ ᱛᱮᱢᱟ ᱥᱚᱠᱛᱚᱧ ᱵᱚᱛᱚᱨᱟᱜᱼᱟ ᱫᱟᱜ ᱟᱫᱚ ᱵᱟᱵᱟ ᱵᱟᱵᱟ ᱢᱮᱱᱟᱭ ᱢᱮᱱᱛᱮ ᱵᱟᱹᱧ ᱵᱚᱛᱚᱨᱟᱜᱼᱟ ᱫᱟᱜ ᱵᱟᱵᱟ ᱢᱮᱱᱟᱭ ᱫᱚ ᱵᱟᱵᱟ ᱢᱮᱱᱟᱭ ᱠᱷᱟᱱ ᱫᱚ ᱵᱟᱧᱪᱟᱣᱤᱧ ᱜᱮᱭᱟᱭ ᱚᱱᱟ ᱪᱤᱠᱟᱹ ᱵᱟᱹᱧ ᱵᱚᱛᱚᱨᱟᱫᱟ ᱚᱱᱟ ᱪᱤᱠᱟᱹ ᱚᱸᱰᱮ ᱠᱷᱚᱱᱜᱮ ᱯᱟᱭᱨᱟ ᱠᱚᱫᱚᱧ ᱪᱮᱫ ᱵᱟᱲᱟ ᱠᱮᱫᱟ ᱩᱢᱩᱜ ᱠᱚᱛᱮ ᱩᱢ ᱩᱢᱛᱮ ᱦᱮᱸ ᱩᱱᱤᱜᱮ ᱮᱦᱚᱵᱼᱢᱟ ᱪᱮᱫ ᱠᱤᱫᱤᱧᱟ ᱯᱷᱤᱨ ᱚᱱᱠᱟ ᱚᱱᱠᱟᱛᱮ ᱜᱟᱰᱟ ᱠᱚᱨᱮ ᱡᱚᱴᱟᱣ ᱠᱚ ᱩᱱᱠᱩ ᱥᱟᱶ ᱩᱢᱩᱜ ᱩᱢᱩᱜ ᱛᱮᱞᱮ ᱪᱮᱫ ᱤᱫᱤ ᱠᱮᱜᱼᱟ ᱟᱨ ᱪᱮᱫ ᱚᱱᱠᱟ ᱜᱮ ᱡᱟᱦᱟᱸ ᱨᱮᱜᱮᱞᱮ ᱪᱟᱞᱟᱜᱼᱟ ᱟᱦᱟᱨ ᱠᱚᱞᱮ ᱪᱟᱞᱟᱜᱼᱟ ᱜᱚᱴᱟ ᱥᱤᱧ ᱨᱮᱞᱮ ᱩᱢ ᱵᱟᱲᱟᱜᱼᱟ ᱥᱤᱛᱩᱝ ᱫᱤᱱ ᱠᱚ ᱟᱨ ᱵᱟᱵᱟᱜᱮ ᱪᱮᱫ ᱵᱟᱲᱟ ᱠᱟᱣᱫᱤᱧᱟ ᱟᱨ ᱚᱱᱠᱟᱜᱮ ᱪᱮᱫ ᱵᱟᱲᱟ ᱟᱨ ᱩᱢᱩᱜ ᱵᱟᱲᱟ ᱚᱱᱠᱟ ᱚᱱᱠᱟ ᱛᱮᱜᱮ ᱯᱟᱭᱨᱟ ᱠᱚᱞᱮ ᱪᱮᱫ ᱵᱟᱲᱟ ᱠᱟᱜᱼᱟ ᱟᱨ ᱪᱮᱫ ᱞᱮᱠᱟ ᱦᱳᱭ ᱚᱱᱠᱟᱜᱮ ᱚᱱᱠᱟᱛᱮ ᱱᱚᱝᱠᱟ ᱱᱚᱝᱠᱟ ᱩᱞᱴᱟᱹ ᱯᱟᱭᱨᱟ ᱥᱤᱫᱷᱟᱹ ᱯᱟᱭᱨᱟ ᱛᱟᱵᱮᱨ ᱟᱛᱮᱫ ᱯᱟᱭᱨᱟ ᱚᱱᱠᱟ ᱫᱷᱟᱨᱟ ᱜᱮᱞᱮ ᱪᱮᱫ ᱵᱟᱲᱟ ᱟᱠᱟᱫᱟ ᱤᱧᱫᱚ ᱡᱚᱛᱚ ᱯᱨᱚᱠᱟᱨᱤᱧ ᱪᱮᱫ ᱵᱟᱲᱟ ᱟᱠᱟᱫᱟ ᱯᱟᱭᱨᱟ ᱠᱚᱫᱚ ᱟᱫᱚ ᱮᱦᱚᱵ ᱫᱚ ᱱᱟᱦᱟᱜ ᱚᱱᱠᱟᱜᱮ